ᱤᱧ ᱨᱮᱱ ᱥᱩᱨ ᱥᱩᱯᱩᱨ ᱢᱚᱬᱮ ᱦᱚᱲᱟᱜ ᱧᱩᱛᱩᱢ ᱫᱚ ᱦᱩᱭᱩᱜ ᱠᱟᱱᱟ ᱠᱚᱞᱮᱱᱟᱛᱷ ᱢᱟᱱᱰᱤ ᱡᱚᱜᱮᱥᱚᱨ ᱢᱟᱱᱰᱤ ᱢᱮᱱᱚᱠᱟ ᱦᱟᱸᱥᱫᱟ ᱯᱩᱥᱯᱚᱞᱚᱛᱟ ᱥᱚᱨᱮᱱ ᱥᱤᱨᱡᱚᱱ ᱦᱮᱢᱵᱨᱚᱢ